ᱡᱟᱸᱦᱟᱭ ᱫᱚ ᱤᱧ ᱫᱚ ᱯᱮᱱᱴᱤᱝ ᱨᱮᱭᱟᱜ ᱡᱤᱱᱤᱥ ᱫᱚ ᱫᱚ ᱵᱟᱹᱧ ᱮᱢ ᱫᱟᱲᱮᱭᱟᱠᱟᱫ ᱠᱚᱣᱟ ᱯᱮᱱᱴᱤᱝ ᱫᱚ ᱤᱧ ᱫᱚ ᱵᱟᱹᱧ ᱵᱟᱲᱟᱭ ᱜᱮᱭᱟ ᱤᱧ ᱫᱚ ᱛᱤ ᱛᱮ ᱵᱮᱱᱟᱣ ᱡᱤᱱᱤᱥ ᱜᱤᱯᱷᱴ ᱤᱧ ᱮᱢ ᱠᱟᱜ ᱠᱚᱣᱟ ᱡᱮᱢᱚᱱ ᱡᱟᱸᱦᱟᱭ ᱯᱮᱲᱟ ᱦᱚᱲ ᱠᱚ ᱦᱤᱡᱩᱜ ᱠᱷᱟᱱ ᱥᱮ ᱡᱟᱸᱦᱟᱭ ᱤᱧᱨᱮᱱ ᱠᱷᱩᱵᱽ ᱜᱷᱚᱱᱤᱥᱴᱚ ᱯᱚᱨᱤᱪᱤᱛᱚ ᱠᱚ ᱦᱮᱡ ᱞᱮᱱᱠᱷᱟᱱ ᱢᱮᱱ ᱠᱷᱟᱱ ᱠᱚ ᱟᱹᱰᱤ ᱢᱚᱸᱡᱽ ᱡᱤᱱᱤᱥ ᱮᱢ ᱵᱮᱱᱟᱣᱫᱟ ᱟᱹᱰᱤ ᱢᱚᱸᱡᱽ ᱧᱮᱞᱚᱜ ᱠᱟᱱ ᱛᱟᱢᱟ ᱦᱚᱨᱚᱜ ᱠᱮᱫᱟᱭ ᱦᱚᱨᱚᱜ ᱠᱟᱛᱮᱜ ᱮ ᱧᱮᱞᱟ ᱢᱚᱸᱡᱽᱜᱮᱭ ᱵᱩᱡᱷᱟᱹᱣ ᱫᱟ ᱟᱹᱰᱤ ᱢᱚᱸᱡ ᱮ ᱧᱮᱞᱚᱜ ᱠᱟᱱᱟ ᱛᱚᱠᱷᱚᱱ ᱫᱚ ᱟᱨ ᱩᱱᱤ ᱴᱷᱮᱱ ᱡᱚᱫᱤ ᱫᱟᱢ ᱮ ᱮᱢᱚᱜᱼᱟ ᱪᱮᱥᱴᱟᱭ ᱜᱮᱭᱟᱢ ᱠᱤᱱᱛᱩ ᱤᱧ ᱫᱚ ᱩᱱᱤ ᱴᱷᱮᱱ ᱫᱟᱢ ᱫᱚ ᱵᱟᱹᱧ ᱦᱟᱛᱟᱣ ᱫᱟᱲᱮᱭᱟᱜᱼᱟ ᱪᱮᱫᱟᱜ ᱥᱮ ᱤᱧ ᱨᱮᱱ ᱯᱚᱨᱤᱪᱤᱛᱚ ᱜᱷᱚᱱᱤᱥᱴᱚ ᱠᱟᱱᱟᱭ ᱵᱚᱱᱫᱷᱩ ᱞᱮᱠᱟ ᱮᱵᱟᱨ ᱩᱱᱤ ᱴᱷᱮᱱ ᱫᱟᱢ ᱪᱮᱠᱟᱧ ᱦᱟᱛᱟᱣᱟ ᱵᱟᱹᱧ ᱦᱟᱛᱟᱣᱟ ᱩᱱᱤ ᱫᱚ ᱜᱤᱯᱷᱴ ᱦᱤᱥᱟᱹᱵ ᱛᱤᱧ ᱮᱢᱟ ᱟᱫᱮᱭᱟ ᱟᱨ ᱯᱮᱲᱟ ᱦᱚᱲ ᱠᱚ ᱚᱱᱠᱟᱜᱮ ᱯᱮᱲᱟ ᱦᱚᱲ ᱦᱚᱸ ᱡᱟᱸᱦᱟᱭᱮ ᱧᱮᱞ ᱠᱮᱫᱟ ᱟᱹᱰᱤ ᱟᱸᱴᱮ ᱠᱩᱥᱤᱭᱟᱫᱟ ᱩᱱᱤ ᱯᱮᱲᱟ ᱦᱚᱲ ᱦᱚᱸ ᱚᱱᱟᱫᱚ ᱟᱨ ᱫᱟᱢ ᱛᱚ ᱩᱱᱤ ᱴᱷᱮᱱ ᱦᱟᱛᱟᱣ ᱫᱚ ᱥᱚᱢᱵᱷᱚᱵ ᱵᱟᱝ ᱠᱟᱱᱟ ᱵᱟᱹᱧ ᱦᱟᱛᱟᱣ ᱫᱟᱲᱮᱭᱟᱜᱼᱟ ᱩᱱᱤ ᱦᱚᱸ ᱢᱤᱫᱴᱮᱱ ᱜᱤᱯᱷᱴ ᱞᱮᱠᱟᱧ ᱮᱢᱟᱣ ᱫᱮᱭᱟ ᱟᱨ ᱱᱚᱣᱟ ᱵᱟᱦᱨᱮ ᱨᱮᱱ ᱡᱮᱴᱟ ᱟᱠᱷᱨᱤᱧ ᱵᱮᱱᱟᱣ ᱠᱟᱛᱮᱜ ᱡᱟᱸᱦᱟᱧ ᱫᱟᱢ ᱫᱤᱭᱮᱧ ᱮᱢᱟᱣ ᱠᱚᱣᱟ ᱟᱨ ᱚᱱᱟ ᱠᱚ ᱞᱟᱹᱭᱟ ᱡᱮ ᱱᱚᱣᱟ ᱫᱚ ᱱᱤᱭᱟᱹ ᱡᱤᱱᱤᱥ ᱥᱤᱨᱚᱢ ᱨᱮᱭᱟᱜ ᱥᱟᱢᱟᱱᱱᱚ ᱜᱷᱟᱥ ᱨᱮᱭᱟᱜ ᱡᱤᱱᱤᱥ ᱩᱱᱟᱹᱜ ᱫᱟᱢ ᱪᱮᱠᱟᱛᱮ ᱦᱩᱭᱩᱜ ᱠᱟᱱᱟ ᱛᱚᱠᱷᱚᱱᱤᱧ ᱞᱟᱹᱭᱟ ᱡᱮ ᱩᱱᱟᱹᱜ ᱫᱟᱢ ᱪᱤᱠᱟᱛᱮ ᱦᱩᱭᱩᱜ ᱠᱟᱱᱟ ᱤᱧ ᱫᱚ ᱱᱚᱣᱟ ᱠᱚ ᱡᱤᱱᱤᱥ ᱡᱚᱜᱟᱲᱛᱮ ᱟᱹᱰᱤ ᱟᱸᱴ ᱥᱚᱢᱚᱭ ᱮ ᱡᱦᱟᱛᱟᱣ ᱛᱤᱧᱟ ᱡᱮᱢᱚᱱ ᱱᱚᱣᱟ ᱫᱟᱨᱮ ᱱᱟᱹᱲᱤ ᱤᱧ ᱟᱭᱢᱟ ᱟᱭᱢᱟ ᱡᱟᱭᱜᱟᱨᱮᱧ ᱥᱮᱸᱫᱽᱨᱟ ᱧᱟᱢ ᱟᱜᱩᱭᱟ ᱛᱟᱨᱯᱚᱨ ᱥᱤᱨᱟᱹᱢ ᱢᱟᱱᱮ ᱢᱟᱴᱷᱮ ᱜᱷᱟᱴᱮ ᱥᱮᱱ ᱠᱟᱛᱮᱜ ᱤᱧ ᱡᱚᱜᱟᱲ ᱟᱹᱜᱩᱭᱟ ᱚᱱᱟ ᱨᱮᱭᱟᱜ ᱥᱟᱨᱟᱫᱤᱱ ᱥᱚᱢᱚᱭ ᱞᱟᱜᱟᱜ ᱛᱤᱧᱟ ᱛᱟᱨᱯᱚᱨ ᱡᱤᱱᱤᱥ ᱵᱮᱱᱟᱣᱛᱮ ᱢᱤᱫᱴᱮᱱ ᱡᱮᱢᱚᱱ ᱪᱚᱣᱲᱟ ᱦᱟᱹᱥᱩᱞ ᱤᱧ ᱡᱩᱛᱼᱟ ᱚᱱᱟ ᱨᱮᱱᱟᱜ ᱥᱟᱨᱟᱫᱤᱱ ᱞᱮᱠᱟ ᱥᱚᱢᱚᱭ ᱞᱟᱜᱟᱜᱼᱟ ᱛᱟᱦᱞᱮ ᱤᱧ ᱡᱮ ᱢᱤᱫ ᱫᱤᱱ ᱱᱟᱲᱤ ᱥᱮᱸᱫᱽᱨᱟᱧ ᱪᱟᱞᱟᱜᱼᱟ ᱢᱤᱫᱫᱤᱱ ᱥᱤᱨᱳᱢ ᱟᱹᱜᱩᱧ ᱪᱟᱞᱟᱜᱼᱟ ᱚᱱᱟ ᱨᱮᱭᱟᱜ ᱵᱟᱨ ᱫᱤᱱ ᱥᱚᱢᱚᱭ ᱞᱟᱜᱟᱜ ᱠᱟᱱ ᱛᱤᱧᱟᱹ ᱟᱨ ᱚᱠᱟᱨᱤᱧ ᱧᱟᱢᱟ ᱵᱟᱹᱧ ᱧᱟᱢᱟ ᱚᱱᱟᱧ ᱥᱮᱫᱽᱨᱟ ᱵᱟᱲᱟᱭᱟ ᱚᱱᱟ ᱵᱟᱨ ᱯᱮ ᱫᱤᱱ ᱥᱚᱢᱚᱭ ᱞᱟᱜᱟᱜ ᱠᱟᱱᱟ ᱚᱱᱟ ᱵᱮᱱᱟᱣ ᱨᱮᱭᱟᱜ ᱢᱤᱫ ᱫᱤᱱ ᱢᱟᱱᱮ ᱥᱮᱭ ᱩᱯᱚᱨ ᱢᱤᱫᱴᱮᱱ ᱢᱚᱡᱩᱨᱤ ᱫᱟᱢ ᱛᱚ ᱩᱰᱩᱠ ᱦᱩᱭᱩᱜ ᱛᱤᱧᱟ ᱤᱧ ᱡᱮ ᱩᱱᱟᱹᱜ ᱫᱟᱢ ᱢᱮᱱᱟᱠᱚ ᱪᱤᱠᱟᱛᱮ ᱩᱱᱟᱹᱜ ᱫᱟᱢ ᱫᱚ ᱱᱤᱭᱟᱹ ᱥᱤᱨᱚᱢ ᱨᱮᱭᱟᱜ ᱡᱤᱱᱤᱥ ᱛᱟᱦᱞᱮ ᱚᱱᱟ ᱦᱤᱚᱥᱟᱹᱵᱽ ᱞᱮᱠᱷᱟᱱ ᱛᱟᱦᱞᱮ ᱤᱧ ᱢᱟ ᱟᱨᱚ ᱰᱷᱮᱹᱨ ᱫᱟᱢ ᱛᱤᱧ ᱟᱠᱷᱨᱤᱧ ᱫᱟᱲᱮᱭᱟᱜᱼᱟ ᱠᱤᱱᱛᱩ ᱦᱤᱥᱟᱹᱵᱽ ᱨᱮᱭᱟᱜ ᱢᱤᱫᱴᱮᱱ ᱫᱟᱢ ᱤᱧ ᱦᱟᱛᱟᱣᱟ ᱢᱤᱫᱴᱮᱱ ᱦᱟᱹᱥᱩᱞᱤ ᱪᱚᱣᱲᱟᱧ ᱡᱩᱛ ᱠᱷᱟᱱ ᱛᱤᱱ ᱥᱚ ᱴᱟᱠᱟᱧ ᱦᱟᱛᱟᱣᱟ ᱟᱲᱟᱭᱥᱚ ᱴᱟᱠᱟᱧ ᱦᱟᱛᱟᱣᱟ ᱮᱭ ᱠᱟᱨᱚᱱᱮ ᱫᱟᱢ ᱫᱚ ᱰᱷᱮᱹᱨᱚᱜ ᱠᱟᱱᱟ ᱤᱧᱟᱹᱜ ᱥᱚᱢᱚᱭ ᱚᱱᱩᱡᱟᱭᱤ ᱡᱤᱱᱤᱥ ᱡᱚᱜᱟᱲ ᱵᱮᱱᱟᱣ ᱵᱟᱨ ᱯᱮ ᱫᱤᱱ ᱥᱚᱢᱚᱭ ᱞᱟᱜᱟᱣ ᱤᱫᱤᱧᱟ ᱢᱤᱫᱴᱮᱱ ᱡᱤᱱᱤᱥ ᱤᱧ ᱡᱩᱛ ᱠᱷᱟᱱ ᱠᱚᱢ ᱥᱮ ᱠᱚᱢ ᱵᱟᱨᱯᱮ ᱫᱤᱱ ᱥᱚᱢᱚᱭ ᱞᱟᱜᱟᱣ ᱤᱧ ᱠᱟᱱᱟ ᱮᱭ ᱠᱟᱨᱚᱱᱮ ᱱᱟᱹᱲᱤᱧ ᱥᱮᱸᱫᱽᱨᱟ ᱟᱹᱜᱩᱭᱟ ᱜᱷᱟᱸᱥ ᱤᱧ ᱡᱚᱜᱟᱲ ᱟᱹᱜᱩᱭᱟ ᱵᱮᱱᱟᱣ ᱟᱹᱧ ᱛᱟᱦᱞᱮ ᱤᱱᱟᱹ ᱨᱮᱭᱟᱜ ᱥᱚᱢᱚᱭ ᱩᱰᱩᱠ ᱠᱟᱛᱮᱜ ᱜᱮ ᱚᱱᱟ ᱫᱟᱢ ᱫᱚᱧ ᱫᱚᱦᱚᱣ ᱠᱟᱜᱼᱟ